ᱦᱮᱸ ᱨᱟᱹᱜᱷᱩᱱᱟᱛᱷᱯᱩᱨ ᱨᱮᱫᱚ ᱢᱮᱱᱟᱜᱼᱟ ᱦᱟᱥᱯᱟᱛᱟᱞ ᱢᱮᱱᱟᱜᱼᱟ ᱥᱚᱨᱠᱟᱨᱤ ᱦᱟᱥᱯᱟᱛᱟᱞ ᱜᱮ ᱨᱟᱱᱼᱯᱷᱟᱱ ᱡᱚᱛᱚ ᱯᱷᱤᱨᱤ ᱞᱮ ᱧᱟᱢᱟ ᱡᱟᱵᱩᱛᱤ ᱯᱚᱭᱥᱟ ᱢᱚᱭᱥᱟ ᱫᱚ ᱵᱟᱝ ᱞᱟᱜᱟᱜᱼᱟ ᱤᱱᱟᱹ ᱠᱟᱛᱮᱫ ᱠᱟᱥᱤᱯᱩᱨ ᱨᱮ ᱢᱤᱫᱴᱟᱝ ᱢᱮᱱᱟᱜᱼᱟ ᱚᱸᱰᱮ ᱦᱚᱸ ᱦᱟᱥᱯᱟᱛᱟᱞ ᱚᱱᱟ ᱦᱚᱸ ᱴᱷᱤᱠ ᱜᱮᱭᱟ ᱯᱷᱤᱨᱤᱯᱷᱟᱸᱫᱽ ᱨᱮ ᱨᱟᱱ ᱠᱚᱫᱚ ᱠᱚ ᱮᱢᱚᱜᱼᱟ ᱟᱨ ᱨᱟᱱ ᱪᱟᱵᱟ ᱞᱮᱱᱠᱷᱟᱡ ᱫᱚ ᱯᱮᱞᱟᱥ ᱟᱨᱚ ᱪᱟᱞᱟᱜ ᱢᱮ ᱜᱷᱩᱨᱮ ᱟᱨᱚ ᱨᱟᱱ ᱠᱚ ᱮᱢᱟᱢᱟ ᱡᱚᱛ ᱫᱤᱱ ᱢᱟᱱᱮ ᱟᱢᱟᱜ ᱦᱚᱲᱢᱚ ᱢᱚᱡᱽ ᱵᱟᱝ ᱛᱟᱦᱮᱱ ᱛᱟᱢᱟ ᱛᱚᱛᱫᱤᱱ ᱜᱮ ᱪᱟᱞᱟᱜ ᱢᱮ ᱨᱟᱱ ᱦᱚᱸᱠᱚ ᱟᱹᱜᱩᱢᱮᱭᱟ ᱟᱨ ᱵᱮᱠᱚ ᱨᱮ ᱥᱟᱥᱛᱚ ᱠᱮᱱᱫᱨᱚ ᱫᱚ ᱢᱮᱱᱟᱜ ᱛᱟᱞᱮᱭᱟ ᱞᱟᱦᱟ ᱛᱮᱫᱚ ᱚᱸᱰᱮᱜᱮᱞᱮ ᱪᱟᱞᱟᱜᱼᱟ ᱚᱸᱰᱮ ᱠᱷᱚᱡ ᱡᱚᱠᱷᱚᱱ ᱵᱟᱝ ᱦᱩᱭᱩᱜᱼᱟ ᱩᱱᱡᱚᱠᱷᱟᱡ ᱚᱱᱟ ᱨᱟᱹᱜᱷᱩᱱᱟᱛᱷᱯᱩᱨ ᱟᱨ ᱠᱟᱥᱤᱯᱩᱨ ᱫᱚᱞᱮ ᱪᱟᱞᱟᱜᱼᱟ